ᱱᱮ ᱦᱟᱹᱞᱤ ᱥᱮᱨᱢᱟ ᱠᱚᱨᱮ ᱵᱷᱟᱨᱚᱛᱤᱭᱚ ᱠᱟᱹᱣᱰᱤ ᱟᱹᱨᱤ ᱫᱚ ᱟᱹᱰᱤ ᱵᱟᱹᱲᱛᱤᱭᱟᱠᱟᱱᱟ ᱩᱛᱱᱟᱹᱣ ᱦᱚᱸ ᱩᱛᱱᱟᱹᱣ ᱠᱟᱱᱟ ᱟᱪᱪᱷᱟ ᱤᱱᱴᱟᱨᱱᱮᱹᱴ ᱵᱮᱝᱠᱤᱝ ᱥᱮ ᱰᱤᱡᱤᱴᱮᱞ ᱯᱮᱢᱮᱱᱴ ᱠᱟᱹᱣᱰᱤ ᱠᱷᱟᱛ ᱨᱮ ᱟᱹᱰᱤᱜᱮ ᱜᱚᱲᱚ ᱮᱢᱚᱜ ᱠᱟᱱᱟ ᱡᱮᱞᱮᱠᱟ ᱟᱹᱰᱤ ᱥᱟᱺᱜᱤᱧ ᱠᱷᱚᱱᱟᱜ ᱜᱮ ᱞᱮᱱᱫᱮᱱ ᱠᱷᱮᱛᱨᱮ ᱱᱮᱹᱴ ᱰᱤᱡᱤᱴᱟᱞ ᱯᱮᱢᱮᱱᱴ ᱥᱮ ᱤᱱᱴᱟᱨᱱᱮᱹᱴ ᱵᱮᱝᱠᱤᱝ ᱟᱹᱰᱤ ᱥᱩᱵᱤᱫᱷᱟᱭ ᱮᱢ ᱠᱟᱫᱟ ᱡᱟᱦᱟᱱᱟᱜ ᱵᱤᱥᱚᱭ ᱪᱮᱛᱟᱱ ᱨᱮᱜᱮ ᱠᱤᱨᱤᱧ ᱟᱹᱠᱷᱨᱤᱧ ᱥᱮ ᱡᱟᱦᱟᱱᱟᱜ ᱡᱤᱱᱤᱥ ᱨᱮᱱᱟᱜ ᱫᱟᱢ ᱮᱢ ᱥᱮ ᱥᱟᱺᱜᱤᱧ ᱠᱷᱚᱱᱟᱜ ᱜᱮ ᱵᱮᱵᱽᱥᱟ ᱵᱟᱹᱱᱤᱡᱽ ᱠᱷᱟᱹᱛᱤᱨ ᱥᱮ ᱤᱥᱠᱩᱞ ᱠᱚᱞᱮᱡᱽ ᱠᱚᱨᱮᱜ ᱵᱷᱚᱨᱛᱤ ᱨᱮ ᱱᱤᱭᱟᱹ ᱰᱤᱡᱤᱴᱮᱞ ᱯᱮᱢᱮᱱᱴ ᱟᱹᱰᱤ ᱥᱩᱵᱤᱫᱷᱟ ᱦᱮᱱᱟᱜᱼᱟ ᱱᱮᱹᱴ ᱰᱤᱡᱤᱴᱮᱞ ᱯᱮᱢᱮᱱᱴ ᱠᱷᱟᱹᱛᱤᱨ ᱛᱮ ᱵᱷᱟᱨᱚᱛᱤᱭᱚ ᱠᱟᱹᱣᱰᱤ ᱟᱹᱨᱤ ᱨᱮᱦᱚᱸ ᱟᱹᱰᱤ ᱯᱨᱚᱵᱷᱟᱵᱽ ᱯᱟᱲᱟᱜ ᱠᱟᱱᱟ ᱞᱟᱹᱭ ᱜᱟᱱᱚᱜᱼᱟ ᱰᱤᱡᱤᱴᱮᱞ ᱯᱮᱢᱮᱱᱴ ᱠᱷᱟᱹᱛᱤᱨ ᱛᱮ ᱟᱹᱰᱤ ᱦᱚᱲ ᱱᱤᱭᱟᱹ ᱨᱮᱱᱟᱜ ᱥᱩᱵᱤᱫᱷᱟ ᱡᱮᱢᱚᱱ ᱠᱚ ᱦᱟᱛᱟᱣ ᱮᱫᱟ ᱛᱮᱢᱱᱤ ᱟᱹᱛᱩ ᱫᱤᱥᱚᱢ ᱨᱮ ᱟᱨ ᱠᱟᱹᱡ ᱪᱩᱞᱩᱝ ᱱᱤᱭᱟᱹ ᱯᱟᱥᱱᱟᱣ ᱞᱮᱱᱠᱷᱟᱱ ᱫᱚ ᱟᱜᱟᱢᱤ ᱫᱤᱱ ᱨᱮ ᱵᱷᱟᱨᱚᱛᱤᱭᱚ ᱠᱟᱹᱣᱰᱤ ᱟᱹᱨᱤ ᱦᱚᱸ ᱟᱹᱰᱤ ᱵᱟᱹᱲᱛᱤ ᱥᱮᱫ ᱞᱟᱯᱷᱟᱝ ᱥᱮᱫ ᱪᱟᱞᱟᱜᱼᱟ ᱥᱮ ᱩᱛᱱᱟᱹᱣᱟ ᱰᱤᱡᱤᱴᱮᱞ ᱯᱮᱢᱮᱱᱴ ᱟᱨ ᱤᱱᱴᱟᱨᱱᱮᱹᱴ ᱵᱮᱝᱠᱤᱝ ᱨᱮ ᱡᱮᱢᱚᱱ ᱥᱩᱵᱤᱫᱷᱟ ᱢᱮᱱᱟᱜᱼᱟ ᱟᱹᱰᱤ ᱱᱤᱨ ᱡᱷᱚᱧᱡᱷᱟᱴ ᱥᱮ ᱡᱷᱟᱢᱮᱞᱟ ᱵᱤᱦᱤᱱ ᱵᱷᱟᱵᱮ ᱡᱟᱦᱟᱱᱟᱜ ᱡᱤᱱᱤᱥ ᱜᱮ ᱠᱟᱹᱣᱰᱤ ᱞᱮᱱᱫᱮᱱ ᱥᱩᱵᱤᱫᱷᱟ ᱢᱮᱱᱟᱜᱼᱟ ᱛᱮᱢᱱᱤ ᱴᱷᱤᱠ ᱢᱚᱛᱚ ᱵᱟᱝ ᱵᱩᱡᱽ ᱠᱟᱛᱮᱜ ᱵᱮᱵᱚᱦᱟᱨ ᱞᱮᱠᱷᱟᱱ ᱪᱮᱫ ᱨᱮᱱᱟᱜ ᱵᱟᱹᱲᱤᱡ ᱚᱨᱥᱚᱝ ᱦᱚᱸ ᱢᱮᱱᱟᱜ ᱟᱠᱟᱫᱟ